ᱱᱚᱜᱼᱚᱭ ᱡᱮ ᱟᱵᱚ ᱥᱟᱱᱛᱟᱲ ᱠᱚ ᱯᱟᱹᱨᱥᱤ ᱟᱵᱚᱣᱟᱜ ᱯᱟᱹᱨᱥᱤᱛᱮ ᱟᱵᱚᱣᱟᱜ ᱟᱭᱚ ᱟᱲᱟᱝ ᱛᱮᱵᱚᱱ ᱨᱚᱲ ᱜᱚᱞᱯᱷᱚᱭᱟ ᱩᱱᱨᱮ ᱟᱨᱢᱤᱫ ᱦᱚᱲᱮ ᱦᱤᱡᱩᱜ ᱟᱭ ᱮᱴᱟᱜ ᱫᱤᱠ ᱮᱴᱟᱜ ᱡᱟᱹᱛ ᱨᱮᱱ ᱦᱚᱲ ᱫᱤᱠᱩᱭ ᱦᱩᱭᱩᱜ ᱥᱮ ᱦᱤᱱᱫᱤ ᱵᱟᱞᱟ ᱤᱝᱞᱤᱥ ᱵᱟᱞᱟᱭ ᱦᱤᱡᱩᱜ ᱚᱱᱟ ᱚᱠᱛᱚᱨᱮ ᱨᱚᱲ ᱜᱚᱞᱯᱷᱚ ᱛᱟᱞᱟᱛᱮ ᱩᱱᱤ ᱟᱭᱟᱜ ᱵᱷᱟᱥᱟ ᱞᱮᱠᱟᱛᱮ ᱟᱭᱟᱜ ᱜᱟᱞᱢᱟᱨᱟᱣᱮ ᱞᱟᱹᱭᱟ ᱟᱨ ᱚᱱᱟ ᱨᱮ ᱟᱢᱮᱢ ᱟᱢᱟᱜ ᱟᱭᱚ ᱟᱲᱟᱝ ᱵᱟᱫᱽ ᱠᱟᱛᱮᱫ ᱩᱱᱤᱭᱟᱜ ᱵᱷᱟᱥᱟᱛᱮᱢ ᱨᱚᱲᱟ ᱩᱱᱨᱮ ᱟᱢᱟᱜ ᱟᱭᱳ ᱟᱲᱟᱝ ᱠᱤᱪᱷᱩ ᱫᱚ ᱢᱮᱥᱟᱜ ᱛᱟᱢ ᱜᱮᱭᱟ ᱚᱱᱟ ᱞᱮᱠᱟᱛᱮ ᱩᱱᱤᱭᱟᱜ ᱵᱷᱟᱥᱟ ᱥᱮᱱ ᱟᱵᱚᱣᱟᱜ ᱯᱟᱹᱨᱥᱤ ᱫᱚ ᱮᱥᱮᱨ ᱟᱠᱟᱱᱟ